ᱱᱚᱣᱟ ᱡᱷᱟᱲᱜᱨᱟᱢ ᱡᱮᱞᱟ ᱥᱮ ᱦᱚᱱᱚᱛ ᱨᱮ ᱯᱚᱱᱚᱛ ᱥᱚᱨᱠᱟᱨ ᱡᱟᱦᱟᱸ ᱯᱚᱨᱤᱥᱮᱵᱟ ᱥᱮ ᱡᱟᱦᱟᱸ ᱥᱚᱨᱠᱟᱨ ᱚᱯᱷᱤᱥ ᱠᱚ ᱢᱮᱱᱟᱜ ᱠᱟᱫᱟ ᱚᱱᱟ ᱠᱚᱨᱮᱫ ᱡᱟᱦᱟᱸ ᱯᱚᱨᱤᱥᱮᱵᱟ ᱧᱟᱢᱚᱜ ᱠᱟᱱᱟ ᱚᱱᱟᱠᱚ ᱱᱚᱸᱰᱮ ᱢᱮᱱᱟᱜ ᱛᱟᱵᱚᱱᱟ ᱡᱤᱯᱤ ᱚᱯᱷᱤᱥ ᱢᱮᱱᱟᱜ ᱠᱟᱫᱟ ᱡᱟᱦᱟᱸ ᱠᱚ ᱢᱮᱛᱟᱜ ᱠᱟᱱᱟ ᱜᱨᱟᱢ ᱯᱚᱧᱪᱟᱭᱮᱛ ᱛᱟᱨᱯᱚᱨᱮ ᱦᱩᱭᱩᱜ ᱠᱟᱱᱟ ᱵᱞᱚᱠ ᱚᱯᱷᱤᱥ ᱛᱟᱨᱯᱚᱨᱮ ᱦᱩᱭᱩᱜ ᱠᱟᱱᱟ ᱮᱥ ᱰᱤ ᱳ ᱚᱯᱷᱤᱥ ᱛᱟᱨᱯᱚᱨᱮ ᱦᱩᱭᱩᱜ ᱠᱟᱱᱟ ᱰᱤ ᱮᱢ ᱚᱯᱷᱤᱥ ᱟᱨ ᱦᱩᱭᱩᱜ ᱠᱟᱱᱟ ᱞᱮᱱᱰ ᱨᱤᱵᱷᱤᱱᱤᱭᱩ ᱚᱯᱷᱤᱥ ᱱᱚᱜᱼᱚ ᱱᱚᱣᱟ ᱚᱯᱷᱤᱥ ᱠᱚᱨᱮ ᱱᱮᱭᱟᱱ ᱦᱚᱲ ᱠᱚ ᱟᱵᱚᱣᱟᱜ ᱡᱟᱦᱟᱸ ᱛᱤᱱᱟᱹᱜ ᱞᱟᱹᱠᱛᱤᱭᱟᱱ ᱠᱟᱹᱢᱤ ᱢᱮᱱᱟᱜᱼᱟ ᱚᱱᱟ ᱠᱤᱱᱛᱩ ᱱᱚᱣᱟ ᱠᱚᱨᱮᱵᱚᱱ ᱠᱟᱹᱢᱤ ᱫᱟᱲᱮᱭᱟᱜᱼᱟ ᱡᱮᱢᱚᱱ ᱡᱩᱫᱤ ᱵᱚᱱ ᱞᱟᱹᱭᱟ ᱱᱚᱜᱼᱚᱭ ᱡᱮ ᱦᱟᱥᱟ ᱱᱚᱣᱟ ᱡᱩᱨᱤᱯ ᱦᱚᱪᱚ ᱥᱮ ᱦᱟᱥᱟ ᱡᱟᱦᱟᱸ ᱨᱮᱠᱚᱨᱰ ᱦᱚᱪᱚ ᱯᱟᱴᱴᱟ ᱦᱚᱪᱚ ᱱᱚᱣᱟ ᱫᱚ ᱦᱩᱭᱩᱜ ᱠᱟᱱᱟ ᱵᱞᱚᱠ ᱞᱮᱱᱰ ᱮᱱᱰ ᱨᱚᱵᱷᱤᱱᱤᱭᱩ ᱰᱤᱯᱟᱨᱴᱢᱮᱱᱴ ᱨᱮᱵᱚᱱ ᱦᱮᱡ ᱫᱟᱲᱮᱭᱟᱜᱼᱟ ᱚᱸᱰᱮ ᱠᱷᱚᱱ ᱱᱚᱣᱟᱵᱚᱱ ᱧᱟᱢ ᱫᱟᱲᱮᱭᱟᱜᱼᱟ ᱯᱚᱨᱤᱥᱮᱵᱟ ᱟᱨ ᱟᱵᱚ ᱡᱩᱫᱤ ᱵᱚᱱ ᱞᱟᱹᱭᱟ ᱱᱚᱜᱼᱚᱭ ᱡᱮ ᱟᱵᱚᱣᱟᱜ ᱡᱟᱹᱛᱤ ᱜᱚᱛᱚ ᱥᱚᱝᱥᱟᱯᱚᱛᱨᱚ ᱡᱟᱦᱟᱸ ᱵᱚᱱ ᱞᱟᱹᱭᱫᱟ ᱡᱮ ᱮᱥ ᱴᱤ ᱥᱟᱨᱴᱤᱯᱷᱤᱠᱮᱴ ᱱᱚᱣᱟ ᱠᱚᱫᱚ ᱦᱩᱭᱩᱜ ᱠᱟᱱᱟ ᱡᱟᱦᱟᱸ ᱟᱵᱚᱣᱟᱜ ᱮᱥ ᱰᱤ ᱳ ᱡᱟᱦᱟᱸ ᱦᱩᱭᱩᱜ ᱠᱟᱱᱟ ᱡᱮ ᱥᱟᱵ ᱰᱤᱵᱷᱤᱥᱚᱱᱟᱞ ᱚᱯᱷᱤᱥᱟᱨ ᱚᱸᱰᱮ ᱠᱷᱚᱱ ᱦᱚᱸᱵᱚᱱ ᱧᱟᱢ ᱫᱟᱲᱮᱭᱟᱜᱼᱟ ᱟᱨ ᱚᱱᱟ ᱥᱟᱶᱛᱮ ᱱᱚᱜᱼᱚᱭ ᱡᱮ ᱟᱵᱚ ᱵᱞᱚᱠ ᱚᱯᱷᱤᱥ ᱠᱷᱚᱱ ᱵᱞᱚᱠ ᱚᱯᱷᱤᱥ ᱠᱷᱚᱱ ᱥᱟᱱᱟᱢ ᱞᱮᱠᱟᱱᱟᱜ ᱰᱮᱵᱷᱞᱚᱯᱢᱮᱱᱴ ᱠᱟᱹᱢᱤᱢ ᱠᱚᱨᱟᱣ ᱦᱩᱭᱩᱜ ᱠᱟᱱᱟ ᱥᱮ ᱠᱚᱨᱟᱜ ᱠᱟᱱᱟ ᱡᱩᱫᱤ ᱵᱚᱱ ᱞᱟᱹᱭᱟ ᱱᱚᱜᱼᱚᱭ ᱡᱮ ᱦᱟᱲᱟᱢ ᱵᱩᱲᱦᱤ ᱦᱚᱲᱠᱚ ᱱᱚᱜᱼᱚᱭ ᱡᱮ ᱵᱷᱟᱛᱟ ᱠᱚ ᱵᱚᱭᱚᱥᱠᱚ ᱵᱷᱟᱛᱟ ᱠᱚ ᱱᱚᱣᱟ ᱠᱚ ᱥᱟᱶᱛᱮ ᱫᱟᱜ ᱯᱚᱨᱤᱥᱮᱵᱟ ᱛᱟᱨᱯᱚᱨᱮ ᱱᱚᱜᱼᱚᱭ ᱡᱮ ᱮᱠᱥᱚ ᱫᱤᱱ ᱨᱮᱱᱟᱜ ᱠᱟᱹᱢᱤ ᱠᱚ ᱛᱟᱨᱯᱚᱨᱮ ᱡᱟᱦᱟᱸ ᱚᱸᱰᱮ ᱡᱩᱫᱤ ᱟᱵᱚ ᱵᱚᱱ ᱞᱟᱹᱭᱟ ᱱᱚᱜᱼᱚᱭ ᱡᱮ ᱦᱚᱨ ᱰᱟᱦᱟᱨ ᱵᱮᱱᱟᱣ ᱠᱚ ᱱᱚᱝᱠᱟᱱᱟᱜ ᱥᱟᱱᱟᱢ ᱠᱟᱹᱢᱤ ᱠᱤᱱᱛᱩ ᱟᱵᱚ ᱵᱞᱚᱠ ᱞᱮᱵᱮᱞ ᱟᱨ ᱚᱱᱟ ᱥᱟᱶᱛᱮ ᱡᱩᱴᱤᱡ ᱛᱚᱨᱟᱣᱟᱜ ᱠᱟᱹᱱᱟᱹᱧ ᱡᱟᱦᱟᱸ ᱫᱚ ᱦᱩᱭᱩᱜ ᱠᱟᱱᱟ ᱡᱮᱞᱟ ᱯᱚᱨᱤᱥᱚᱫ ᱚᱯᱷᱤᱥ ᱱᱚᱣᱟ ᱡᱮᱞᱟ ᱯᱚᱨᱤᱥᱚᱫ ᱠᱷᱚᱱ ᱦᱚᱸ ᱠᱤᱱᱛᱩ ᱟᱭᱢᱟ ᱞᱮᱠᱟᱱᱟᱜ ᱠᱟᱹᱢᱤ ᱠᱚᱨᱟᱣ ᱜᱟᱱᱚᱜᱼᱟ ᱥᱮ ᱚᱸᱰᱮ ᱠᱷᱚᱱ ᱟᱭᱢᱟ ᱞᱮᱠᱟᱱᱟᱜ ᱱᱮᱭᱟᱱ ᱦᱚᱲ ᱠᱚ ᱱᱤᱭᱟᱹᱠᱚ ᱯᱚᱨᱤᱥᱮᱵᱟ ᱵᱚᱱ ᱧᱟᱢ ᱫᱟᱲᱮᱭᱟᱜᱼᱟ ᱟᱨ ᱚᱱᱟ ᱥᱟᱶᱛᱮ ᱱᱚᱸᱰᱮ ᱡᱟᱦᱟᱸ ᱡᱷᱟᱲᱜᱨᱟᱢ ᱪᱮᱛᱟᱱ ᱨᱮ ᱱᱚᱣᱟ ᱯᱚᱱᱚᱛ ᱥᱚᱨᱠᱟᱨᱟᱜ ᱡᱟᱦᱟᱸ ᱰᱮᱵᱷᱞᱚᱯᱢᱮᱱᱴ ᱵᱷᱟᱵᱽᱱᱟ ᱪᱤᱱᱛᱟᱹ ᱱᱚᱸᱰᱮ ᱟᱹᱰᱤᱜᱮ ᱱᱟᱯᱟᱭ ᱧᱮᱞᱚᱜ ᱠᱟᱱᱟ ᱡᱮᱱᱚᱱ ᱱᱚᱸᱰᱮ ᱥᱟᱱᱛᱟᱲ ᱠᱚ ᱡᱟᱛᱮ ᱠᱚ ᱩᱛᱱᱟᱹᱜ ᱢᱟ ᱥᱟᱱᱛᱟᱲᱟᱜ ᱡᱟᱛᱮ ᱰᱮᱵᱷᱞᱚᱯᱢᱮᱱᱴ ᱦᱩᱭᱩᱜ ᱢᱟ ᱚᱱᱟ ᱠᱟᱛᱷᱟ ᱠᱚᱡᱮ ᱡᱟᱦᱮᱸᱨ ᱛᱷᱟᱱ ᱯᱟᱴᱴᱟ ᱚᱱᱟ ᱠᱚᱨᱮᱱᱟᱜ ᱠᱟᱛᱷᱟ ᱠᱚᱦᱚᱸᱭ ᱢᱮᱱ ᱟᱠᱟᱫᱼᱟ ᱛᱳ ᱠᱤᱪᱷᱩ ᱯᱟᱴᱴᱟ ᱠᱚᱫᱚᱭ ᱮᱢ ᱠᱟᱫᱟ ᱠᱤᱪᱷᱩ ᱯᱟᱴᱴᱟ ᱠᱚᱫᱚ ᱱᱤᱦᱟᱹᱛ ᱜᱮ ᱵᱟᱹᱠᱤ ᱢᱮᱱᱟᱜ ᱜᱮᱭᱟ ᱱᱟᱦᱟᱜ ᱛᱚ ᱚᱱᱟ ᱥᱟᱶᱛᱮ ᱱᱚᱸᱰᱮ ᱟᱨᱦᱚᱸ ᱡᱟᱦᱟᱸ ᱧᱮᱞᱚᱜ ᱠᱟᱱᱟ ᱱᱚᱜᱼᱚᱭ ᱡᱮ ᱡᱟᱦᱟᱸ ᱫᱚ ᱵᱤᱨ ᱮᱞᱟᱠᱟᱨᱮ ᱡᱟᱦᱟᱸᱭ ᱢᱮᱱᱟᱜ ᱠᱚᱣᱟ ᱦᱚᱲ ᱠᱚ ᱡᱟᱦᱟᱸᱭ ᱫᱚ ᱵᱤᱨ ᱮᱞᱟᱠᱟ ᱨᱮᱱ ᱮ ᱠᱷᱟᱥ ᱨᱮ ᱡᱟᱦᱟᱸᱭ ᱢᱮᱱᱟᱜ ᱠᱚ ᱩᱱᱠᱩ ᱚᱱᱟ ᱠᱷᱟᱥ ᱯᱟᱴᱴᱟ ᱠᱷᱟᱥ ᱱᱚᱣᱟ ᱮᱢᱚᱜ ᱨᱮᱱᱟᱜ ᱠᱟᱛᱷᱟ ᱱᱚᱣᱟ ᱠᱚᱦᱚᱸᱭ ᱢᱮᱱ ᱟᱠᱟᱫ ᱟᱭ ᱜᱳᱥᱚᱱᱟ ᱟᱠᱟᱫ ᱟᱭ ᱟᱨ ᱚᱱᱟ ᱥᱟᱶᱛᱮ ᱡᱟᱦᱟᱸ ᱱᱚᱸᱰᱮ ᱟᱨᱚᱵᱚᱱ ᱧᱮᱞ ᱛᱚᱨᱟᱭ ᱠᱷᱟᱱ ᱫᱚ ᱱᱚᱸᱰᱮ ᱡᱮᱢᱚᱱ ᱱᱚᱜᱼᱚᱭ ᱡᱮ ᱟᱹᱛᱩ ᱚᱲᱟᱜ ᱠᱚᱨᱮᱫ ᱡᱟᱦᱟᱸ ᱫᱚᱠᱚ ᱞᱟᱹᱭᱮᱜ ᱠᱟᱱᱟ ᱱᱚᱜᱼᱚᱭ ᱡᱮ ᱱᱤᱨᱢᱚᱞ ᱵᱟᱝᱞᱟ ᱡᱟᱦᱟᱸ ᱠᱚ ᱞᱟᱹᱭᱟᱜ ᱠᱟᱱᱟ ᱟᱨᱠᱤ ᱵᱟᱝᱞᱟᱛᱮ ᱟᱫᱚ ᱱᱚᱜᱼᱚᱭ ᱡᱟᱦᱟᱸ ᱱᱤᱨᱢᱚᱞ ᱵᱟᱝᱞᱟ ᱢᱟᱱᱮ ᱥᱚᱪᱪᱷᱚ ᱡᱟᱦᱟᱸ ᱥᱟᱯᱷᱟ ᱥᱩᱛᱨᱚ ᱢᱤᱫᱴᱤᱱ ᱟᱹᱛᱩ ᱥᱟᱶᱛᱟᱵᱚᱱ ᱵᱮᱱᱟᱣᱟ ᱛᱮᱭᱟᱨ ᱨᱟᱠᱟᱵ ᱢᱟᱵᱚᱱ ᱠᱤᱱᱛᱩ ᱱᱚᱸᱰᱮ ᱧᱮᱞᱚᱜ ᱠᱟᱱᱟ ᱵᱞᱚᱠ ᱫᱟᱨᱟᱭ ᱛᱮ ᱱᱚᱣᱟ ᱮᱢᱯᱞᱤᱢᱮᱱᱴᱮᱥᱚᱱ ᱠᱚᱨᱟᱜ ᱠᱟᱱᱟ ᱟᱨ ᱚᱱᱟ ᱥᱟᱶᱛᱮ ᱱᱚᱸᱰᱮ ᱡᱩᱫᱤ ᱵᱚᱱ ᱧᱮᱞ ᱠᱷᱟᱱ ᱱᱚᱜᱼᱚᱭ ᱡᱟᱦᱟᱸ ᱟᱵᱚᱣᱟᱜ ᱦᱟᱲᱟᱢ ᱵᱩᱲᱦᱤ ᱠᱚᱣᱟᱜ ᱵᱷᱟᱛᱟ ᱠᱟᱛᱷᱟ ᱨᱮᱱᱟᱜ ᱤᱧ ᱞᱟᱹᱭ ᱠᱮᱫ ᱛᱟᱵᱚᱱᱟ ᱚᱱᱟ ᱠᱚᱦᱚᱸ ᱠᱤᱱᱛᱩ ᱟᱹᱰᱤ ᱱᱟᱯᱟᱭ ᱛᱮ ᱱᱚᱜᱼᱚᱭ ᱡᱮ ᱫᱟᱜ ᱫᱟᱜ ᱵᱚᱱ ᱧᱩᱭᱟ ᱵᱟᱹᱫᱽ ᱠᱚᱨᱮᱫ ᱡᱟᱦᱟᱸ ᱵᱚᱱ ᱪᱟᱥ ᱮᱫᱟ ᱦᱩᱲᱩ ᱠᱚ ᱚᱱᱟ ᱪᱟᱥ ᱞᱟᱹᱜᱤᱫ ᱦᱚᱸᱜᱼᱚᱭ ᱡᱮ ᱡᱟᱦᱟᱸ ᱥᱟᱵᱼᱢᱟᱨᱥᱤᱵᱮᱞ ᱵᱮᱱᱟᱣ ᱠᱟᱛᱷᱟ ᱚᱱᱟᱦᱚᱸ ᱦᱩᱭᱩᱜ ᱠᱟᱱᱟ ᱥᱟᱶᱛᱮ ᱢᱟᱨᱟᱝ ᱩᱛᱟᱹᱨ ᱢᱤᱫᱴᱤᱱ ᱯᱩᱠᱷᱨᱤ ᱥᱮ ᱵᱟᱸᱫᱷ ᱵᱮᱱᱟᱣ ᱠᱟᱛᱷᱟ ᱱᱚᱣᱟ ᱠᱚᱦᱚᱸ ᱦᱩᱭᱩᱜ ᱠᱟᱱᱟ ᱟᱨ ᱱᱚᱜᱼᱚ ᱱᱚᱝᱠᱟᱱᱟᱜ ᱥᱟᱱᱟᱢ ᱠᱟᱹᱢᱤᱦᱚᱨᱟ ᱠᱚ ᱠᱤᱱᱛᱩ ᱡᱷᱟᱲᱜᱨᱟᱢ ᱦᱚᱱᱚᱛᱨᱮ ᱥᱮ ᱡᱮᱞᱟᱨᱮ ᱯᱚᱱᱚᱛ ᱥᱚᱨᱠᱟᱨᱮ ᱥᱟᱵ ᱟᱠᱟᱫᱟᱭ ᱚᱱᱟ ᱥᱟᱶᱛᱮ ᱱᱚᱸᱰᱮ ᱡᱮᱦᱮᱛᱩ ᱱᱚᱣᱟ ᱡᱷᱟᱲᱜᱨᱟᱢ ᱫᱚ ᱢᱤᱫᱴᱮᱱ ᱴᱨᱟᱭᱵᱷᱮᱞ ᱵᱮᱞ ᱠᱟᱱᱟ ᱟᱹᱫᱤᱵᱟᱹᱥᱤ ᱚᱫᱽᱫᱷᱩᱥᱤᱛᱚ ᱮᱞᱟᱠᱟ ᱠᱟᱱᱟ ᱱᱚᱣᱟᱨᱮ ᱧᱮᱞᱚᱜ ᱠᱟᱱᱟ ᱱᱚᱸᱰᱮ ᱱᱚᱸᱰᱮᱫᱚ ᱱᱚᱜᱼᱚᱭ ᱡᱮ ᱥᱟᱱᱛᱟᱲᱤ ᱢᱟᱫᱽᱫᱷᱚᱢᱛᱮ ᱥᱟᱱᱛᱟᱲᱤ ᱟᱹᱭᱩ ᱟᱲᱟᱝᱛᱮ ᱥᱮᱪᱮᱫ ᱠᱚ ᱱᱤᱛᱚᱜ ᱟᱹᱰᱤᱜᱮ ᱯᱟᱥᱱᱟᱣ ᱠᱟᱱᱟ ᱟᱹᱰᱤᱜᱮ ᱞᱟᱦᱟ ᱞᱟᱦᱟᱱᱛᱤ ᱟᱠᱟᱱᱟ ᱮᱠᱫᱚᱢ ᱢᱟᱱᱮ ᱯᱨᱤᱼᱯᱨᱟᱭᱢᱟᱨᱤ ᱠᱷᱚᱱ ᱠᱚᱞᱮᱡᱽ ᱯᱟᱥ ᱠᱟᱛᱮ ᱫᱚ ᱵᱤᱥᱥᱚ ᱵᱤᱫᱽᱫᱟᱞᱚᱭ ᱥᱛᱚᱨ ᱨᱮ ᱱᱚᱣᱟ ᱮᱠᱫᱚᱢ ᱯᱤᱡᱤ ᱞᱮᱵᱮᱞ ᱨᱮ ᱱᱤᱛᱚᱜ ᱱᱚᱣᱟ ᱚᱞᱼᱯᱟᱲᱦᱟᱣ ᱪᱟᱞᱟᱜ ᱠᱟᱱᱟ ᱛᱚᱸᱜᱮ ᱟᱠᱟᱱᱟ ᱥᱟᱶᱛᱮ ᱱᱚᱸᱰᱮ ᱟᱹᱰᱤᱜᱟᱱ ᱯᱨᱟᱭᱢᱟᱨᱤ ᱤᱥᱠᱩᱞ ᱨᱮ ᱟᱯᱟᱨ ᱯᱨᱟᱭᱢᱟᱨᱤ ᱱᱟᱭᱤᱱ ᱴᱮᱱ ᱤᱞᱤᱵᱷᱮᱱ ᱴᱩᱭᱮᱞᱵᱷ ᱠᱚᱨᱮ ᱦᱚᱸ ᱟᱹᱰᱤ ᱢᱟᱪᱮᱫ ᱜᱮᱠᱚ ᱵᱟᱦᱞᱤ ᱟᱠᱟᱱᱟ ᱱᱚᱝᱠᱟᱛᱮ ᱱᱚᱜᱼᱚᱭ ᱡᱮ ᱟᱵᱚᱣᱟᱜ ᱟᱵᱚ ᱥᱟᱶᱛᱟ ᱨᱮᱱ ᱟᱭᱢᱟ ᱡᱩᱣᱟᱹᱱ ᱠᱚᱲᱟ ᱠᱩᱲᱤ ᱠᱚ ᱱᱚᱣᱟᱨᱮ ᱪᱟᱹᱠᱨᱤ ᱨᱮᱠᱚ ᱵᱟᱦᱟᱞᱤᱜ ᱠᱟᱱᱟ ᱮᱵᱚᱝ ᱟᱠᱚᱣᱟᱜ ᱜᱷᱟᱨᱚᱸᱡᱽ ᱥᱟᱶᱛᱮ ᱥᱟᱶᱛᱟ ᱱᱟᱯᱟᱭ ᱩᱛᱱᱟᱹᱜ ᱠᱟᱱᱟ ᱱᱚᱣᱟ ᱪᱮᱛᱟᱱᱨᱮ ᱥᱚᱨᱠᱟᱨᱟᱜ ᱠᱤᱱᱛᱩ ᱵᱷᱟᱹᱜᱤ ᱢᱤᱫᱴᱤᱱ ᱱᱚᱡᱚᱨᱮ ᱮᱢ ᱟᱠᱟᱫᱟ ᱟᱨ ᱚᱱᱟ ᱥᱟᱶᱛᱮ ᱱᱚᱜᱼᱚᱭ ᱡᱮ ᱟᱵᱚ ᱨᱮᱱ ᱜᱤᱫᱽᱨᱟᱹ ᱠᱚ ᱱᱚᱜᱼᱚᱭ ᱡᱮ ᱟᱵᱚᱣᱟᱜ ᱡᱟᱱᱟᱢ ᱟᱲᱟᱝ ᱛᱮ ᱚᱞ ᱯᱟᱲᱦᱟᱣ ᱨᱮ ᱫᱟᱣ ᱠᱚ ᱧᱟᱢ ᱮᱫᱟ ᱥᱮ ᱫᱟᱣ ᱡᱟᱦᱟᱸ ᱫᱚ ᱟᱵᱚᱣᱟᱜ ᱥᱚᱝᱵᱤᱫᱷᱟᱱ ᱨᱮᱱᱟᱜ ᱥᱤᱠᱨᱤᱛᱤ ᱟᱹᱭᱤᱱ ᱞᱮᱠᱟᱛᱮ ᱱᱚᱣᱟᱵᱚᱱ ᱧᱟᱢ ᱫᱟᱲᱮᱭᱟᱜ ᱠᱟᱱᱟ ᱚᱱᱟᱛᱮ ᱱᱚᱸᱰᱮ ᱥᱟᱱᱛᱟᱲ ᱠᱚ ᱟᱹᱰᱤ ᱠᱩᱥᱤ ᱟᱹᱰᱤ ᱨᱟᱹᱥᱠᱟᱹ ᱠᱚ ᱵᱩᱡᱷᱟᱹᱣ ᱮᱫᱟ ᱡᱮ ᱱᱚᱜᱼᱚᱭ ᱡᱮ ᱟᱵᱚᱣᱟᱜ ᱟᱲᱟᱝ ᱛᱮᱦᱚᱸ ᱛᱮᱦᱤᱧ ᱟᱵᱚ ᱞᱮᱠᱟᱛᱮ ᱚᱞ ᱯᱟᱲᱦᱟᱣ ᱵᱚᱱ ᱪᱮᱫ ᱫᱟᱲᱮᱭᱟᱜ ᱠᱟᱱᱟ ᱪᱮᱫ ᱠᱟᱛᱮᱫ ᱟᱵᱚᱨᱮᱱ ᱜᱤᱫᱟᱹᱨ ᱠᱚ ᱞᱟᱯᱷᱟᱝ ᱡᱟᱭᱜᱟ ᱨᱮᱠᱚ ᱥᱮᱱ ᱫᱟᱲᱮᱭᱟᱜ ᱠᱟᱱ ᱛᱟᱵᱚᱱᱟ ᱱᱚᱣᱟᱛᱮ ᱱᱚᱸᱰᱮᱱ ᱦᱚᱲᱠᱚ ᱟᱹᱰᱤ ᱜᱮᱠᱚ ᱠᱩᱥᱤ ᱨᱟᱹᱥᱠᱟᱹᱜ ᱠᱟᱱᱟ